ᱢᱟᱲᱟᱝ ᱫᱚ ᱟᱵᱚ ᱦᱚᱲ ᱦᱚᱯᱚᱱ ᱠᱚ ᱫᱟᱨᱮ ᱱᱟᱨᱮ ᱨᱮᱱᱟᱝ ᱥᱟᱠᱟᱢ ᱠᱚ ᱵᱩᱥᱩᱵ ᱠᱚ ᱟᱨ ᱮᱢᱟᱱ ᱛᱮᱭᱟᱜ ᱡᱚᱵᱽᱨᱟ ᱠᱚ ᱰᱚᱰᱷᱟ ᱨᱮ ᱥᱮᱭᱟ ᱠᱟᱛᱮᱫ ᱜᱩᱨᱤᱡ ᱠᱷᱚᱫᱽ ᱠᱚ ᱵᱮᱱᱟᱣᱮᱜ ᱛᱟᱦᱮᱸᱫ ᱟᱨ ᱚᱱᱟ ᱚᱱᱟ ᱠᱷᱚᱫᱽ ᱜᱮ ᱵᱟᱹᱫᱽ ᱨᱮ ᱤᱫᱤ ᱠᱟᱛᱮᱫ ᱪᱟᱥ ᱠᱟᱛᱮᱫ ᱚᱨᱜᱟᱱ ᱯᱚᱫᱽᱫᱷᱚᱛᱤ ᱛᱮᱠᱚ ᱪᱟᱥᱮᱜ ᱛᱟᱦᱮᱸ ᱫᱚᱜ ᱢᱮᱱᱠᱷᱟᱱ ᱟᱨ ᱥᱚ ᱥᱚ ᱫᱤᱱ ᱥᱟᱭ ᱥᱟᱭ ᱥᱮᱨᱢᱟ ᱠᱚ ᱵᱟᱧᱪᱟᱜ ᱠᱟᱱᱟ ᱚᱱᱟ ᱡᱚᱢ ᱠᱟᱛᱮᱫ ᱵᱤᱢᱟᱨ ᱦᱚᱸ ᱵᱟᱝ ᱦᱤᱡᱩᱜ ᱠᱟᱱ ᱛᱟᱦᱮᱸᱫ ᱢᱮᱱᱠᱷᱟᱱ ᱱᱤᱛᱚᱜ ᱱᱟᱝ ᱨᱮᱫᱚ ᱟᱹᱰᱤᱜᱟᱱ ᱨᱟᱥᱟᱭᱚᱱᱤᱠ ᱥᱟᱨᱚ ᱢᱮᱱᱫᱚ ᱨᱟᱥᱟᱭᱚᱱᱤᱠ ᱥᱟᱨ ᱦᱚᱸᱠᱚ ᱵᱮᱵᱚᱦᱟᱨᱮᱫᱼᱟ ᱪᱮᱫᱟᱜ ᱪᱮ ᱞᱮᱠᱟᱱ ᱞᱮᱠᱟᱱ ᱵᱤᱢᱟᱨ ᱦᱤᱡᱩᱜ ᱠᱟᱱᱟ ᱠᱤᱰᱱᱤ ᱵᱤᱢᱟᱨ ᱦᱤᱡᱩᱜ ᱠᱟᱱᱟ ᱠᱷᱩᱜ ᱢᱟᱫᱟ ᱛᱮ ᱦᱚᱲ ᱠᱚ ᱜᱩᱡᱩᱜ ᱠᱟᱱᱟ ᱟᱨ ᱠᱷᱩᱜ ᱢᱟᱫᱟ ᱛᱮ ᱦᱚᱲ ᱠᱚ ᱜᱩᱡᱩᱜ ᱠᱟᱱᱟ ᱩᱢᱮᱹᱨ ᱵᱟᱹᱲᱛᱤ ᱤᱫᱤᱜ ᱠᱟᱱᱟ ᱟᱥᱟ ᱠᱟᱛᱮᱫ ᱵᱟᱹᱫᱽ ᱵᱟᱹᱭᱦᱟᱹᱲ ᱠᱚ ᱯᱩᱲᱭᱟᱹᱭᱮᱜᱼᱟ ᱰᱟᱝᱨᱤ ᱠᱟᱰᱟ ᱠᱚ ᱟᱹᱠᱷᱨᱤᱧᱮᱜ ᱠᱚᱣᱟ ᱢᱮᱱᱠᱷᱟᱱ ᱜᱩᱨᱤᱡ ᱠᱷᱚᱫᱽ ᱦᱚᱸ ᱠᱚᱢᱚᱜ ᱠᱟᱱᱟ ᱵᱟᱹᱫᱽ ᱵᱟᱹᱭᱦᱟᱹᱲ ᱵᱟᱠᱚ ᱪᱷᱩᱲᱭᱟᱹᱣᱮᱜᱼᱟ ᱟᱨ ᱵᱷᱟᱜᱚ ᱨᱮᱠᱚ ᱪᱟᱥᱮᱜᱼᱟ ᱦᱟᱡᱟᱨ ᱦᱟᱡᱟᱨ ᱵᱟᱡᱟᱨ ᱜᱚᱴᱟ ᱠᱚ ᱫᱟᱬᱟᱱ ᱠᱚ ᱪᱟᱞᱟᱜ ᱠᱟᱱᱟ ᱯᱩᱭᱥᱟᱹ ᱞᱟᱞᱚᱪ ᱛᱮ ᱮᱱᱠᱷᱟᱱ ᱪᱟᱥ ᱠᱟᱹᱢᱤ ᱫᱚᱠᱚ ᱰᱷᱤᱞᱟᱹᱣ ᱤᱫᱤᱭᱮᱜᱼᱟ ᱜᱤᱫᱽᱨᱟᱹᱼᱯᱤᱫᱽᱨᱟᱹ ᱦᱚᱸ ᱵᱟᱝᱠᱚ ᱯᱟᱲᱦᱟᱣ ᱫᱟᱲᱮᱭᱟᱠᱚ ᱠᱟᱱᱟ ᱯᱩᱭᱥᱟᱹ ᱚᱵᱷᱟᱵᱽ ᱛᱮ ᱢᱮᱱᱫᱚ ᱪᱟᱥ ᱠᱟᱹᱢᱤ ᱦᱚᱸ ᱰᱷᱤᱞᱟᱹᱜ ᱠᱟᱱᱟ ᱟᱨ ᱱᱚᱛᱮ ᱜᱟᱹᱭ ᱠᱟᱰᱟ ᱦᱚᱸᱠᱚ ᱟᱹᱠᱷᱨᱤᱧᱮᱜ ᱠᱚᱣᱟ ᱯᱟᱨᱟᱵᱽ ᱯᱩᱱᱟᱹᱭ ᱨᱮ ᱦᱚᱸ ᱟᱵᱚ ᱡᱟᱦᱟᱸ ᱞᱮᱠᱟ ᱥᱚᱦᱨᱟᱭ ᱯᱟᱨᱟᱵᱽ ᱢᱮᱱᱟᱜᱼᱟ ᱚᱸᱰᱮ ᱰᱟᱝᱨᱤ ᱠᱟᱰᱟ ᱵᱚᱱ ᱪᱩᱢᱟᱹᱲᱟ ᱠᱚᱣᱟ ᱜᱟᱹᱭ ᱵᱚᱱ ᱫᱟᱬᱟ ᱟᱠᱚᱣᱟ ᱚᱱᱟ ᱠᱚᱦᱚᱸ ᱠᱚ ᱦᱤᱲᱤᱧ ᱤᱫᱤᱭᱮᱜᱼᱟ ᱟᱨ ᱫᱷᱟᱣᱟ ᱤᱨ ᱞᱟᱹᱜᱤᱫ ᱛᱮ ᱢᱮᱱᱫᱚ ᱵᱟᱹᱫᱽ ᱦᱚᱸ ᱵᱟᱝᱠᱚ ᱪᱟᱥᱮᱜᱼᱟ ᱥᱟᱶᱛᱮ ᱥᱚᱦᱨᱟᱭ ᱯᱟᱨᱟᱵᱽ ᱦᱚᱸᱠᱚ ᱦᱤᱲᱤᱧ ᱤᱫᱤᱭᱮᱜᱼᱟ ᱚᱱᱠᱟᱜᱮ ᱰᱟᱝᱨᱤ ᱠᱟᱰᱟ ᱠᱚ ᱟᱵᱚ ᱨᱮᱱ ᱚᱱᱠᱟ ᱜᱮᱡ ᱜᱩᱨᱤᱡ ᱛᱮᱦᱚᱸ ᱵᱟᱝᱠᱚ ᱜᱮᱡ ᱜᱩᱨᱤᱡᱮᱜᱼᱟ ᱟᱨ ᱜᱮᱡ ᱜᱩᱨᱤᱡ ᱦᱚᱸᱠᱚ ᱦᱤᱲᱤᱧ ᱤᱫᱤᱭᱮᱜᱼᱟ ᱡᱟᱦᱟᱸ ᱟᱵᱚ ᱥᱟᱹᱨᱫᱤ ᱢᱟᱦᱟ ᱨᱮ ᱜᱮᱡ ᱜᱩᱨᱤᱡ ᱨᱮᱱᱟᱜ ᱠᱟᱛᱷᱟ ᱚᱱᱟ ᱨᱮᱦᱚᱸ ᱵᱟᱝ ᱠᱚ ᱜᱮᱡ ᱜᱩᱨᱤᱡᱮᱜᱼᱟ ᱟᱹᱰᱤ ᱞᱮᱠᱟᱱ ᱟᱱᱟᱴ ᱨᱮᱠᱚ ᱧᱩᱨᱩᱜ ᱠᱟᱱᱟ ᱱᱤᱛᱚᱝ ᱟᱜ ᱱᱟᱝ ᱨᱮᱫᱚ ᱵᱟᱹᱫᱽ ᱵᱟᱹᱭᱦᱟᱹᱲᱮᱢ ᱧᱮᱞᱟ ᱜᱚᱴᱟ ᱜᱷᱟᱥ ᱛᱮᱜᱮ ᱯᱮᱨᱮᱡ ᱠᱟᱱᱟ ᱯᱩᱨᱩ ᱮᱢᱟᱱ ᱛᱮᱭᱟᱜ ᱯᱩᱨᱩ ᱛᱮᱜᱮ ᱯᱮᱨᱮᱡ ᱠᱟᱱᱟ ᱟᱨ ᱵᱟᱹᱫᱽ ᱨᱮ ᱫᱟᱜ ᱡᱟᱹᱯᱩᱫ ᱚᱵᱷᱟᱵ ᱛᱮ ᱴᱷᱤᱠ ᱴᱟᱭᱤᱢ ᱨᱮ ᱡᱟᱦᱟᱸ ᱛᱤᱱᱟᱹᱜ ᱠᱚ ᱪᱟᱥᱮᱜᱼᱟ ᱩᱱᱠᱩᱣᱟᱜ ᱦᱚᱸ ᱵᱟᱝ ᱦᱩᱭᱩᱜ ᱠᱟᱱᱟ ᱢᱮᱱᱫᱚ ᱫᱟᱨᱮ ᱞᱟᱨᱮ ᱵᱚᱱ ᱢᱩᱪᱟᱹᱫᱮᱜ ᱠᱷᱟᱱ ᱫᱟᱜ ᱡᱟᱹᱯᱩᱫ ᱦᱚᱸ ᱴᱷᱤᱠ ᱴᱟᱭᱤᱢ ᱨᱮ ᱵᱟᱭ ᱦᱩᱭᱩᱜ ᱠᱟᱱᱟ ᱥᱤᱛᱩᱝ ᱫᱤᱱ ᱦᱤᱡᱩᱜ ᱠᱟᱱᱟ ᱚᱲᱟᱜ ᱩᱢᱩᱞ ᱨᱮᱜᱮ ᱵᱚᱱ ᱛᱟᱦᱮᱱ ᱠᱟᱱᱟ ᱥᱤᱛᱩᱝ ᱠᱚᱛᱮ ᱠᱚ ᱵᱷᱟᱯᱟᱱ ᱫᱟᱜᱚᱜ ᱠᱟᱱᱟ ᱦᱚᱲ ᱠᱚᱭᱮᱠ ᱞᱮᱠᱟ ᱠᱚ ᱜᱚᱡ ᱜᱩᱨᱩᱜ ᱠᱟᱱᱟ ᱟᱨ ᱪᱟᱲ ᱠᱚ ᱜᱚᱡ ᱜᱩᱨᱩᱜ ᱠᱟᱱᱟ ᱵᱟᱲᱜᱮ ᱨᱮ ᱵᱩᱥᱩᱵ ᱦᱚᱸ ᱵᱟᱭ ᱛᱟᱦᱮᱱ ᱠᱟᱱᱟ ᱡᱟᱠ ᱵᱟᱭ ᱥᱮᱭᱟᱜ ᱠᱟᱱᱟ ᱮᱢᱟᱱ ᱞᱮᱠᱟᱱᱟᱜ ᱡᱤᱱᱤᱥ ᱦᱚᱸ ᱵᱟᱭ ᱛᱟᱦᱮᱱ ᱠᱟᱱᱟ ᱟᱹᱰᱤᱜᱟᱱ ᱟᱹᱨᱩ ᱯᱷᱮᱨᱟᱣ ᱟᱠᱟᱱᱟ ᱟᱨ ᱡᱚᱢᱟᱜ ᱧᱩᱣᱟᱜ ᱫᱚ ᱛᱮ ᱱᱟᱦᱮᱫᱚᱜ ᱠᱟᱱᱟ ᱠᱚ ᱢᱟᱲᱟᱝ ᱫᱚ ᱦᱳᱲᱳ ᱵᱟᱹᱫᱽ ᱵᱟᱹᱭᱦᱟᱹᱲ ᱪᱟᱥ ᱯᱩᱨᱟᱹ ᱠᱚ ᱪᱟᱥᱮᱜᱼᱟ ᱠᱤᱥᱟᱹᱬ ᱨᱮᱸᱜᱮᱡ ᱠᱚ ᱛᱟᱦᱮᱸ ᱠᱟᱱᱟ ᱢᱮᱱᱠᱷᱟᱱ ᱱᱤᱛᱚᱜ ᱵᱟᱹᱫᱽ ᱵᱟᱹᱭᱦᱟᱹᱲ ᱪᱟᱥ ᱪᱟᱵᱟᱭᱮᱱᱟ ᱡᱚᱛᱚ ᱥᱟᱱᱟᱢ ᱵᱚᱱ ᱨᱮᱸᱜᱮᱡ ᱪᱟᱵᱟᱭᱮᱱᱟ ᱥᱚᱨᱠᱟᱨᱟᱜ ᱴᱟᱠᱟ ᱞᱟᱞᱚᱪ ᱛᱮᱜᱮ ᱵᱚᱱ ᱛᱟᱦᱮᱸᱭᱮᱱᱟ ᱪᱟᱣᱞᱮ ᱮᱢᱟᱵᱚᱱ ᱠᱟᱱᱟᱭ ᱩᱱᱤ ᱚᱱᱟ ᱜᱮᱵᱚᱱ ᱠᱚᱭᱚᱜ ᱦᱚᱨ ᱠᱟᱜ ᱠᱟᱱᱟ ᱟᱨ ᱟᱵᱚᱣᱟᱜ ᱵᱟᱹᱫᱽ ᱵᱟᱹᱭᱦᱟᱹᱲ ᱫᱚ ᱪᱟᱥ ᱵᱚᱱ ᱰᱷᱤᱞᱟᱹᱣᱮᱜᱼᱟ ᱰᱟᱝᱨᱤ ᱢᱟᱲᱟᱝ ᱠᱟᱰᱟ ᱰᱟᱝᱨᱤ ᱠᱟᱰᱟ ᱠᱚ ᱛᱟᱦᱮᱸ ᱠᱟᱱᱟ ᱡᱟᱦᱟᱸ ᱪᱮ ᱟᱵᱚᱣᱟᱜ ᱛᱟᱦᱮᱸ ᱠᱟᱱᱟ ᱵᱚᱲ ᱵᱚᱥᱩᱵ ᱠᱚ ᱵᱟᱝ ᱛᱟᱦᱮᱱ ᱵᱚᱲ ᱯᱮᱴᱮᱨ ᱦᱚᱸᱵᱚᱱ ᱟᱫ ᱤᱫᱤ ᱠᱮᱜᱼᱟ ᱟᱨ ᱵᱟᱺᱫᱤ ᱦᱚᱸ ᱵᱟᱵᱚᱱ ᱵᱟᱺᱫᱤᱭᱮᱜᱼᱟ ᱚᱱᱠᱟ ᱡᱚᱛᱚᱣᱟᱜ ᱡᱤᱱᱤᱥ ᱵᱚᱱ ᱟᱫ ᱤᱫᱤᱭᱮᱫᱟ ᱪᱟᱥ ᱨᱮᱱᱟᱜ ᱟᱹᱰᱤᱜᱟᱱ ᱟᱹᱨᱩ ᱯᱷᱮᱨᱟᱣ ᱧᱮᱞ ᱠᱟᱱᱟ ᱵᱤᱨᱟᱴ ᱵᱚᱱ ᱟᱹᱨᱩ ᱯᱷᱮᱨᱟᱣ ᱤᱫᱤᱭᱟᱠᱟᱜᱼᱟ